ᱦᱮᱞᱳᱣ ᱦᱮᱸ ᱢᱮᱰᱟᱢ ᱞᱟᱹᱭ ᱫᱟᱹᱧ ᱛᱮᱦᱤᱧ ᱜᱟᱯᱟ ᱮᱛᱚ ᱢᱟᱱᱮ ᱦᱚᱭ ᱫᱟᱜ ᱠᱟᱨᱚᱱ ᱛᱮ ᱤᱥᱴᱩᱰᱮᱱᱴ ᱢᱟ ᱵᱟᱠᱚ ᱦᱮᱡ ᱫᱟᱲᱮᱭᱟᱜ ᱠᱟᱱᱟ ᱤᱥᱠᱩᱞ ᱛᱮ ᱟᱨ ᱯᱨᱤᱱᱥᱤᱯᱟᱞ ᱢᱮᱰᱟᱢ ᱢᱟᱭ ᱞᱟᱹᱭ ᱠᱟᱜ ᱟᱵᱚ ᱚᱱᱟ ᱥᱤᱞᱮᱵᱟᱥ ᱠᱚᱢᱯᱤᱞᱤᱴ ᱦᱩᱭᱩᱜ ᱛᱟᱵᱚᱱᱟ ᱪᱮᱫᱟᱜ ᱥᱮ ᱯᱚᱨᱤᱠᱠᱷᱟ ᱦᱚᱸ ᱥᱩᱨ ᱦᱮᱡ ᱱᱟᱛᱚ ᱛᱟᱦᱞᱮ ᱪᱮᱫ ᱞᱮᱠᱟ ᱵᱚᱱ ᱪᱮᱠᱟᱭᱟ ᱦᱮᱸ ᱦᱮᱸ ᱦᱮᱸ ᱯᱨᱚᱛᱤᱴᱤ ᱜᱤᱫᱽᱨᱟᱹ ᱛᱚ ᱟᱨ ᱚᱲᱟᱜᱨᱮ ᱥᱮᱱ ᱥᱮᱱ ᱛᱮᱫᱚ ᱵᱟᱢ ᱯᱟᱲᱦᱟᱣ ᱫᱟᱲᱮᱭᱟᱭᱟ ᱟᱨ ᱡᱚᱛᱚᱦᱚᱲ ᱴᱷᱤᱠ ᱴᱷᱟᱠ ᱠᱮᱞᱟᱥ ᱵᱟᱠᱚ ᱞᱮᱱᱠᱷᱟᱱ ᱫᱚ ᱱᱤᱭᱟᱹ ᱫᱚ ᱥᱚᱢᱵᱷᱚᱵ ᱦᱚᱸ ᱵᱟᱝ ᱠᱟᱱᱟ ᱦᱮᱸ ᱦᱮᱸ ᱟᱫᱚ ᱚᱱᱟᱜᱮ ᱥᱤᱞᱮᱵᱟᱥ ᱪᱮᱠᱟ ᱵᱚᱱ ᱠᱚᱵᱷᱟᱨᱼᱟ ᱚᱱᱟᱜᱮ ᱪᱤᱱᱛᱟ ᱨᱮᱱᱟᱜ ᱠᱟᱛᱷᱟ ᱟᱨᱠᱤ ᱛᱟᱦᱞᱮ ᱟᱨ ᱪᱮᱫ ᱪᱮᱫ ᱪᱮᱫᱞᱮᱠᱟ ᱛᱮᱵᱚᱱ ᱠᱚᱨᱟᱣ ᱞᱮᱠᱷᱟᱱ ᱠᱮᱞᱟᱥ ᱟᱵᱚ ᱚᱱᱟ ᱥᱤᱞᱮᱵᱟᱥ ᱵᱚᱱ ᱠᱚᱵᱷᱟᱨ ᱫᱟᱲᱮᱭᱟᱜᱼᱟ ᱦᱮᱸ ᱟᱫᱚ ᱚᱱᱟᱜᱤᱧ ᱢᱮᱱᱫᱟ ᱛᱟᱦᱞᱮ ᱟᱵᱚ ᱡᱚᱫᱤ ᱠᱮᱞᱟᱥ ᱵᱚᱱ ᱦᱟᱛᱟᱣᱟ ᱫᱮᱨᱤᱛᱮ ᱚᱱᱟ ᱪᱮᱫᱞᱮᱠᱟ ᱠᱟᱛᱮᱜ ᱵᱚᱱ ᱦᱟᱛᱟᱣᱟ ᱛᱟᱦᱞᱮ ᱚᱱᱠᱟᱜᱮ ᱱᱤᱛᱚᱜ ᱵᱮᱥᱤ ᱠᱮᱞᱟᱥ ᱦᱟᱛᱟᱣᱟ ᱦᱩᱭᱩᱜᱼᱟ ᱟᱨᱠᱷᱟᱡ ᱫᱚ ᱵᱟᱵᱚᱱ ᱪᱟᱵᱟ ᱫᱟᱲᱮᱭᱟᱜᱼᱟ ᱱᱤᱭᱟᱹ ᱥᱮᱞᱮᱵᱟᱥ ᱦᱚᱸ ᱟᱨ ᱯᱚᱨᱤᱠᱷᱟ ᱦᱚᱸ ᱛᱤᱭᱟᱹᱜ ᱥᱩᱨ ᱱᱟᱛᱚ ᱠᱟᱨᱚᱱ ᱜᱤᱰᱽᱨᱟᱹ ᱟᱜ ᱛᱟᱦᱞᱮ ᱚᱥᱩᱵᱤᱫᱷᱟ ᱦᱩᱭᱩᱜᱼᱟ ᱵᱟᱵᱚᱱ ᱪᱟᱵᱟ ᱞᱮᱠᱷᱟᱡ ᱟᱨ ᱱᱤᱭᱟᱹ ᱦᱚᱭ ᱫᱟᱜ ᱠᱷᱟᱹᱛᱤᱨᱛᱮ ᱜᱤᱫᱽᱨᱟᱹ ᱦᱚᱸ ᱵᱟᱠᱚ ᱦᱮᱡ ᱫᱟᱲᱮᱭᱟᱜ ᱠᱟᱱᱟ ᱟᱹᱰᱤ ᱠᱚᱢ ᱠᱚ ᱛᱟᱸᱦᱮᱱ ᱠᱟᱱᱟ ᱟᱨ ᱠᱮᱞᱟᱥ ᱦᱚᱸ ᱴᱷᱤᱠ ᱴᱷᱟᱠ ᱵᱟᱝ ᱦᱩᱭᱩᱜ ᱠᱟᱱᱟ ᱟᱫᱚ ᱚᱱᱟᱜᱮ ᱟᱨ ᱟᱵᱚᱣᱟᱜ ᱪᱮᱛᱟᱱᱨᱮ ᱪᱟᱯ ᱢᱮᱱᱟᱜ ᱠᱟᱫᱟ ᱡᱮ ᱯᱨᱤᱱᱥᱤᱯᱟᱞ ᱢᱮᱰᱟᱢᱮ ᱞᱟᱹᱭ ᱠᱟᱫᱟ ᱦᱮᱸ ᱯᱨᱤᱱᱥᱤᱯᱟᱞ ᱢᱮᱰᱟᱢᱮ ᱞᱟᱹᱭ ᱠᱟᱫᱟ ᱡᱮ ᱱᱤᱟᱹ ᱥᱤᱞᱮᱵᱟᱥ ᱡᱟᱸᱦᱟ ᱞᱮᱠᱟᱛᱮᱦᱚᱸ ᱪᱟᱵᱟ ᱦᱩᱭᱩᱜᱼᱟ ᱦᱩ ᱴᱷᱤᱠ ᱜᱮᱭᱟ ᱛᱚᱵᱮ ᱱᱚᱝᱠᱟ ᱜᱮᱞᱟᱝ ᱜᱟᱞᱢᱟᱨᱟᱣᱟ ᱟᱵᱟᱨ ᱤᱧ ᱫᱤᱥᱟᱹᱭ ᱠᱷᱟᱡ ᱯᱚᱨᱮ ᱜᱟᱞᱢᱟᱨᱟᱣ ᱦᱩᱭᱩᱜᱼᱟ ᱛᱟᱦᱞᱮ ᱵᱮᱥ ᱫᱚᱦᱚᱭ ᱫᱟᱹᱧ ᱛᱟᱦᱞᱮ